ᱦᱮᱞᱳ ᱤᱧ ᱯᱩᱨᱵᱤ ᱥᱤᱝᱵᱷᱩᱢ ᱠᱷᱚᱱᱤᱧ ᱢᱮᱱᱮᱫᱼᱟ ᱟᱢ ᱥᱚᱨᱟᱭᱠᱮᱞᱟ ᱠᱷᱚᱱ ᱠᱟᱨᱢᱤ ᱥᱚᱨᱮᱱᱮᱢ ᱞᱟᱹᱭᱮᱫᱼᱟ ᱛᱚ ᱦᱚᱭ ᱛᱳ ᱟᱢᱟᱜ ᱧᱩᱛᱩᱢ ᱤᱧ ᱟᱸᱡᱚᱢ ᱵᱟᱲᱟᱣ ᱠᱟᱜᱼᱟ ᱟᱯᱮ ᱟᱹᱰᱤ ᱢᱟᱨᱟᱝ ᱪᱟᱹᱥᱤ ᱠᱟᱱᱟ ᱯᱮ ᱛᱳ ᱦᱩᱲᱩ ᱠᱚᱫᱚ ᱪᱟᱣᱞᱮ ᱠᱚᱫᱚ ᱪᱮᱫ ᱞᱮᱠᱟᱯᱮ ᱪᱟᱥ ᱵᱟᱲᱟᱭᱟ ᱟᱯᱮ ᱥᱮᱫ ᱫᱚ ᱦᱳᱭᱛᱳ ᱟᱨ ᱦᱩᱲᱩ ᱠᱚ ᱪᱟᱣᱞᱮ ᱠᱚ ᱪᱟᱥ ᱠᱟᱛᱮᱫ ᱟᱨᱦᱚᱸ ᱡᱟᱦᱟᱱᱟᱜ ᱠᱚᱯᱮ ᱪᱟᱥ ᱜᱮᱭᱟ ᱦᱳᱭᱛᱚ ᱟᱨ ᱪᱮᱫ ᱞᱮᱠᱟ ᱟᱯᱮ ᱥᱮᱫ ᱪᱟᱥᱼᱵᱟᱥ ᱠᱚ ᱱᱟᱯᱟᱭ ᱜᱮ ᱦᱩᱭᱩᱜ ᱟᱛᱚ ᱚᱻ ᱟᱨ ᱡᱟᱦᱟᱱᱟᱜ ᱠᱚ ᱟᱲᱟᱜ ᱥᱟᱠᱟᱢ ᱠᱚ ᱦᱳᱭᱛᱚ ᱩᱛᱩ ᱠᱚᱫᱚ ᱟᱨ ᱪᱮᱫ ᱠᱚᱯᱮ ᱪᱟᱥᱟ ᱦᱳᱭ ᱛᱚ ᱟᱨ ᱦᱳᱭᱛᱚ ᱟᱨᱚ ᱫᱟᱹᱞ ᱠᱚ ᱨᱟᱦᱮᱲ ᱠᱚ ᱨᱟᱢᱲᱟ ᱠᱚ ᱟᱯᱮᱥᱮᱫ ᱫᱚ ᱦᱩᱭᱩᱜ ᱜᱮᱭᱟ ᱛᱚ ᱦᱳᱭᱛᱚ ᱚᱱᱟᱫᱚ ᱛᱤᱥ ᱯᱮ ᱪᱟᱥᱟ ᱚ ᱦᱚᱸ ᱦᱳᱭᱛᱳ ᱢᱟ ᱴᱷᱤᱠ ᱜᱮᱭᱟ ᱡᱚᱦᱟᱨ ᱜᱮ ᱴᱷᱤᱠ ᱜᱮᱭᱟ ᱛᱚᱵᱮ ᱱᱚᱝᱠᱟ ᱜᱮᱧ ᱯᱷᱳᱱ ᱵᱟᱲᱟ ᱟᱢᱟ ᱱᱟᱦᱟᱜ ᱟᱨᱦᱚᱸ ᱡᱟᱦᱟᱸ ᱛᱤᱥᱚᱜ ᱦᱳᱭ